ᱱᱚᱣᱟ ᱫᱚ ᱡᱷᱟᱲᱠᱷᱚᱸᱰ ᱨᱟᱡᱽᱡᱚ ᱨᱮᱭᱟᱜ ᱯᱩᱨᱵᱚ ᱥᱤᱝᱵᱷᱩᱢ ᱴᱚᱴᱷᱟ ᱠᱟᱱᱟ ᱱᱚᱰᱮ ᱨᱮᱱ ᱨᱟᱡᱽᱟᱹᱨᱤ ᱢᱮᱱ ᱞᱮᱠᱷᱟᱱ ᱫᱚ ᱡᱷᱟᱲᱠᱷᱚᱸᱰ ᱢᱩᱠᱛᱤ ᱢᱳᱨᱪᱟ ᱵᱤ ᱡᱮ ᱯᱤ ᱵᱷᱟᱨᱚᱛᱤᱭᱚ ᱡᱚᱱᱚᱛᱟ ᱯᱟᱨᱴᱤ ᱟᱨ ᱠᱚᱝᱜᱨᱮᱥ ᱯᱟᱨᱴᱤ ᱱᱩᱠᱩ ᱜᱮ ᱢᱤᱫ ᱞᱮᱠᱟᱛᱮ ᱧᱮᱞ ᱞᱮᱠᱷᱟᱱ ᱫᱚ ᱢᱟᱨᱟᱝ ᱫᱚᱞ ᱠᱚᱫᱚ

ᱱᱩᱠᱩ ᱱᱚᱜᱼᱚᱭ ᱵᱷᱳᱴ ᱠᱚ ᱱᱚᱜᱼᱚᱭ ᱦᱩᱭᱮᱱᱟ ᱥᱩᱨ ᱨᱮᱜᱮ ᱱᱚᱣᱟᱨᱮ ᱧᱮᱞ ᱧᱟᱢᱚᱜ ᱟᱭᱢᱟ ᱱᱚᱣᱟ ᱴᱚᱴᱷᱟᱨᱮ ᱚᱱᱠᱟᱱ ᱠᱟᱹᱢᱤᱦᱚᱨᱟ ᱜᱮ ᱵᱟᱝ ᱧᱮᱞᱚᱜᱚᱜ ᱠᱟᱱᱟ ᱢᱮᱱᱠᱷᱟᱱ ᱵᱚᱱᱜᱟᱹᱨᱭᱟᱹ ᱠᱚᱣᱟᱜ ᱩᱭᱦᱟᱹᱨ ᱞᱮᱠᱟᱛᱮ ᱧᱮᱞᱟᱢ ᱱᱚᱜᱼᱚᱭ ᱢᱮᱱᱠᱷᱟᱱ ᱵᱤ ᱡᱮ ᱯᱤ ᱢᱮᱱᱛᱮ ᱡᱟᱦᱟᱸᱭ ᱵᱷᱟᱨᱚᱛᱤᱭᱚ ᱡᱚᱱᱚᱛᱟ ᱯᱟᱨᱴᱤ ᱱᱤᱭᱟᱹ ᱫᱷᱟᱣ ᱱᱚᱜᱼᱚᱭ ᱜᱳᱴᱟᱜᱮᱭ ᱫᱟᱲᱮᱭᱮᱱᱟ ᱟᱨ ᱱᱩᱭ ᱴᱷᱮᱱ ᱟᱥᱟ ᱵᱷᱚᱨᱥᱟ ᱢᱤᱫᱴᱮᱱ ᱢᱮᱱᱟᱜᱼᱟ ᱵᱟᱝ ᱢᱟ ᱱᱚᱣᱟ ᱴᱚᱴᱷᱟᱨᱮ ᱞᱟᱦᱟᱱᱛᱤᱭᱟᱭ ᱟᱹᱜᱩᱭᱟᱭ ᱟᱨ ᱱᱚᱜᱼᱚᱭ ᱱᱟᱜᱟᱨᱤᱭᱟᱹ ᱠᱚ ᱢᱮᱱᱟᱜ ᱠᱚ ᱩᱱᱠᱩᱣᱟᱜ ᱵᱷᱟᱹᱞᱟᱹᱭ ᱦᱩᱭᱩᱜᱼᱟ ᱟᱨ ᱡᱩᱣᱟᱹᱱ ᱜᱤᱫᱽᱨᱟᱹ ᱠᱚ ᱚᱱᱠᱟ ᱛᱮᱦᱚᱸ ᱱᱚᱜᱼᱚᱭ ᱛᱚᱨᱟ ᱩᱭᱦᱟᱹᱨᱚᱜ ᱠᱟᱱᱟ ᱵᱟᱝᱢᱟ ᱩᱱᱠᱩ ᱦᱚᱸ ᱡᱟᱦᱟᱸᱭ ᱜᱮ ᱨᱳᱡᱽᱜᱟᱨ ᱮᱢ ᱦᱚᱴᱚ ᱨᱮᱭᱟᱜ ᱢᱤᱫᱴᱟᱹᱱ ᱟᱥᱟ ᱵᱷᱚᱨᱥᱟ ᱢᱮᱱᱟᱜᱼᱟ ᱢᱮᱱᱠᱷᱟᱱ ᱱᱤᱛᱚᱜ ᱦᱟᱹᱵᱤᱡ ᱱᱚᱣᱟ ᱴᱚᱴᱷᱟᱨᱮ ᱚᱱᱠᱟᱱ ᱪᱮᱫ ᱦᱚᱸ ᱞᱟᱦᱟᱱᱛᱤ ᱵᱟᱝ ᱦᱩᱭ ᱠᱟᱱᱟ ᱛᱚᱵᱮ ᱱᱚᱜᱼᱚᱭ ᱥᱚᱨᱠᱟᱨᱟᱜ ᱟᱹᱰᱤ ᱨᱚᱠᱚᱢ ᱥᱠᱤᱢ ᱪᱟᱞᱟᱜ ᱠᱟᱱ ᱜᱮᱭᱟ ᱡᱮᱢᱚᱱ ᱚᱱᱠᱟ ᱦᱮᱸ ᱯᱤ ᱮᱢ ᱟᱵᱟᱥ ᱠᱚ ᱪᱟᱞᱟᱜ ᱠᱟᱱᱟ ᱤᱱᱟᱹ ᱯᱚᱨᱮ ᱱᱚᱜᱼᱚᱭ ᱪᱟᱣᱞᱮ ᱠᱚ ᱧᱟᱢᱚᱜ ᱠᱟᱱ ᱜᱮᱭᱟ ᱟᱨ ᱥᱚᱨᱠᱟᱨ ᱯᱟᱦᱴᱟ ᱠᱷᱚᱱ ᱦᱚᱸ ᱛᱟᱨᱟ ᱚᱞ ᱠᱟᱜᱼᱟᱭ ᱚᱱᱟᱦᱚᱸ ᱱᱚᱜᱼᱚᱭ ᱪᱟᱞᱟᱜ ᱠᱟᱱ ᱜᱮᱭᱟ ᱢᱮᱱᱠᱷᱟᱱ ᱩᱭᱦᱟᱹᱨᱚᱜ ᱠᱟᱱᱟ ᱵᱟᱝᱢᱟ ᱟᱨᱚ ᱡᱮᱢᱚᱱ ᱜᱤᱫᱽᱨᱟᱹ ᱠᱚ ᱟᱨ ᱨᱳᱡᱽᱜᱟᱨ ᱵᱟᱠᱚ ᱧᱟᱢᱮᱜᱼᱟ ᱥᱚᱨᱠᱟᱨ ᱚᱱᱟ ᱥᱮᱫ ᱠᱚ ᱫᱷᱮᱭᱟᱱ ᱢᱟ ᱵᱟᱹᱪᱩᱜ ᱛᱟᱭᱟ ᱢᱮᱱᱠᱷᱟᱱ ᱱᱚᱣᱟᱫᱚ ᱱᱟᱜᱟᱨᱤᱭᱟᱹ ᱠᱚᱣᱟᱜ ᱟᱹᱰᱤ ᱢᱟᱨᱟᱝ ᱫᱟᱹᱭᱠᱟᱹ ᱠᱟᱱᱟ ᱡᱮ ᱥᱚᱨᱠᱟᱨ ᱚᱱᱟ ᱵᱟᱲᱟᱭ ᱦᱚᱪᱚᱭᱮᱢᱟ ᱵᱟᱲᱟᱭ ᱦᱚᱪᱚ ᱞᱟᱹᱠᱛᱤ ᱠᱟᱱ ᱜᱮᱭᱟ ᱟᱨ ᱚᱱᱟᱫᱚ ᱚᱱᱟᱫᱚ ᱢᱚᱡᱽ ᱫᱷᱟᱨᱟᱣᱟᱜ ᱡᱟᱜᱮ ᱧᱮᱞᱚᱜᱚᱜ ᱠᱟᱱᱟ ᱱᱚᱜᱼᱚᱭ